ᱟᱞᱮᱫᱚ ᱨᱟᱹᱥᱤ ᱟᱹᱛᱩ ᱴᱚᱞᱟᱨᱮᱱ ᱠᱟᱱᱟᱞᱮ ᱩᱱᱥᱚᱢᱚᱭ ᱫᱚ ᱛᱤᱱ ᱥᱚᱢᱚᱭ ᱪᱮᱫ ᱞᱮᱠᱟᱱ ᱚᱱᱩᱥᱴᱟᱱ ᱥᱮ ᱥᱚᱨᱦᱟᱭ ᱥᱮ ᱵᱟᱦᱟ ᱵᱚᱸᱜᱟ ᱪᱮᱫ ᱞᱮᱠᱟᱱᱟᱜ ᱪᱚ ᱦᱤᱡᱩᱜ ᱥᱮ ᱟᱹᱛᱳ ᱚᱲᱟᱜ ᱨᱮ ᱨᱟᱹᱥᱠᱟᱹᱜ ᱞᱟᱹᱜᱤᱫ ᱩᱱᱥᱚᱢᱚᱭ ᱫᱚ ᱚᱱᱠᱟᱜᱮ ᱟᱞᱮᱭᱟᱜ ᱥᱤᱨᱤᱧ ᱠᱚᱞᱮ ᱵᱟᱪᱷᱟᱣᱟ ᱡᱮᱢᱚᱱ ᱥᱩᱨ ᱫᱤᱱ ᱜᱮ ᱟᱞᱮ ᱵᱟᱯᱞᱟᱭᱱᱟ ᱱᱤᱭᱟᱹ ᱟᱹᱛᱩ ᱨᱮ ᱩᱱ ᱥᱚᱢᱚᱭ ᱫᱚ ᱵᱟᱯᱞᱟ ᱨᱮᱫᱚ ᱫᱚᱝ ᱠᱚ ᱞᱟᱜᱽᱲᱮ ᱠᱚᱞᱮ ᱮᱱᱮᱡᱼᱟ ᱫᱟᱜ ᱵᱟᱯᱞᱟ ᱠᱚᱞᱮ ᱫᱚᱱᱟ ᱟᱨ ᱵᱟᱦᱟ ᱵᱚᱸᱜᱟ ᱞᱮ ᱢᱟᱱᱟᱣ ᱠᱮᱫᱟ ᱩᱱᱡᱚᱠᱷᱮᱱ ᱫᱚ ᱵᱟᱦᱟ ᱥᱤᱨᱤᱧ ᱞᱮ ᱥᱤᱨᱤᱧ ᱠᱮᱫᱟ ᱟᱨᱞᱮ ᱮᱱᱮᱡᱼᱱᱟ ᱟᱨ ᱥᱚᱨᱦᱟᱭ ᱨᱮᱫᱚ ᱥᱚᱨᱦᱟᱭ ᱦᱩᱭᱩᱜᱼᱟ ᱩᱱᱡᱚᱠᱷᱮᱱ ᱫᱚ ᱥᱚᱨᱦᱟᱭ ᱮᱱᱮᱡ ᱞᱮ ᱮᱱᱮᱡᱼᱟ ᱟᱨ ᱡᱟᱦᱟᱸ ᱥᱮᱫ ᱞᱮ ᱠᱩᱥᱤ ᱨᱟᱹᱥᱠᱟᱹ ᱛᱮᱞᱮ ᱪᱟᱞᱟ ᱩᱱ ᱥᱚᱢᱚᱭ ᱫᱚ ᱟᱞᱮ ᱡᱚᱛᱚ ᱦᱚᱲ ᱥᱚᱸᱜᱮ ᱠᱟᱛᱮᱫ ᱥᱮᱱ ᱠᱟᱛᱮᱫ ᱚᱸ ᱰᱮ ᱫᱚ ᱟᱞᱮᱫᱚ ᱞᱟᱜᱲᱮ ᱮᱱᱮᱡ ᱞᱮ ᱮᱱᱮᱡᱼᱟ